ᱢᱤᱫ ᱫᱷᱟᱢ ᱤᱧ ᱫᱟᱲᱟᱱᱤᱧ ᱪᱟᱞᱟᱣ ᱞᱮᱱᱟ ᱫᱤᱜᱷᱟᱛᱮ ᱚᱸᱰᱮ ᱫᱚ ᱮᱠᱫᱚᱢ ᱥᱮᱛᱟᱜ ᱵᱷᱚᱨᱵᱮᱞᱟ ᱫᱚ ᱪᱟᱸᱫᱩ ᱨᱟᱠᱟᱵ ᱥᱟᱶᱛᱮᱫᱚ ᱮᱠᱫᱚᱢ ᱟᱹᱰᱤ ᱟᱴᱜᱤ ᱚᱱᱮ ᱫᱟᱜ ᱰᱷᱮᱣ ᱨᱟᱠᱟᱯᱚᱜᱼᱟ ᱟᱹᱰᱤ ᱢᱚᱪᱜᱤ ᱵᱩᱡᱷᱟᱹᱜ ᱼᱟ ᱰᱟᱹᱵᱨᱟᱹᱜ ᱟᱭᱢᱟᱦᱚᱲᱞᱮ ᱪᱟᱞᱟᱣᱞᱮᱱᱟ ᱢᱤᱫ ᱥᱚᱸᱜᱮᱛᱮ ᱛᱟᱯᱚᱨ ᱟᱞᱮ ᱥᱚᱸᱜᱮ ᱛᱮ ᱡᱟᱦᱟᱸᱭ ᱜᱤᱫᱽᱨᱟᱹ ᱞᱮ ᱤᱫᱤ ᱞᱤᱫᱤᱭᱟ ᱢᱤᱫᱴᱟᱝ ᱜᱤᱫᱽᱨᱟᱹᱭ ᱛᱟᱦᱮᱸᱞᱮᱱᱟ ᱩᱱᱤ ᱜᱤᱫᱽᱨᱟᱹ ᱠᱟᱹᱴᱩᱡ ᱟᱹᱛᱩ ᱠᱟᱛᱮᱜ ᱞᱟᱦᱟᱧᱚᱜ ᱥᱮᱫ ᱮ ᱪᱟᱞᱟᱣᱞᱮᱱᱟ ᱟᱫᱚ ᱥᱮᱸᱫᱨᱟ ᱫᱚᱠᱩ ᱥᱮᱸᱫᱨᱟ ᱧᱟᱢ ᱠᱮᱫᱮᱜᱮᱭᱟ ᱟᱫᱚ ᱢᱤᱫᱜᱷᱟᱹᱲᱤ ᱫᱚ ᱱᱟᱥᱮᱱᱟᱜ ᱫᱚᱞᱮ ᱟᱠᱵᱟᱠᱟᱣᱮᱱᱟ ᱟᱫᱚ ᱛᱚ ᱟᱹᱰᱤ ᱢᱚᱪᱞᱮ ᱤᱧᱡᱚᱭ ᱠᱮᱫᱟ ᱢᱚᱪᱜᱮᱞᱮ ᱪᱟᱞᱟᱣᱮᱱᱟ ᱢᱚᱪᱜᱮᱞᱮ ᱦᱮᱡᱱᱟ ᱛᱟᱦᱮᱸ ᱞᱮᱱᱟᱞᱮ ᱵᱟᱨᱫᱤᱱ ᱵᱷᱟᱜᱤᱞᱮ ᱤᱧᱡᱚᱭ ᱟᱠᱟᱫᱟ ᱵᱷᱟᱜᱤᱞᱮ ᱵᱩᱡᱷᱟᱹᱣ ᱟᱠᱟᱫᱟ ᱫᱟᱜ ᱫᱚ ᱫᱷᱤᱜᱷᱟ ᱢᱟᱱᱮ ᱫᱟᱜ ᱢᱟᱱᱮ ᱵᱤᱥᱟᱞ ᱫᱟᱜ ᱵᱷᱟᱜᱤᱞᱮ ᱵᱩᱡᱷᱟᱹᱣ ᱟᱠᱟᱫᱟ